ᱚᱠᱚᱭ ᱫᱚ ᱞᱮᱵᱟᱨ ᱞᱮᱠᱟ ᱫᱟᱠᱚ ᱚᱠᱚᱭ ᱫᱚ ᱵᱟᱹᱞᱤ ᱜᱟᱹᱲᱭᱟᱹᱨᱮ ᱠᱟᱹᱢᱤ ᱫᱟᱠᱚ ᱚᱠᱚᱭ ᱢᱟᱥᱴᱟᱨᱤ ᱞᱮᱠᱟ ᱫᱟᱠᱚ ᱚᱠᱚᱭ ᱰᱟᱠᱴᱟᱨᱤ ᱚᱠᱚᱭ ᱫᱚ ᱪᱟᱥ ᱵᱟᱥ ᱨᱮᱠᱟ ᱫᱟᱠᱚ ᱚᱠᱚᱭ ᱫᱚ ᱠᱳᱢᱯᱟᱱᱤ ᱨᱮ ᱠᱟᱹᱢᱤ ᱫᱟᱠᱚ ᱱᱤᱝᱠᱟ ᱠᱟᱛᱮ ᱜᱮ ᱚᱨᱛᱷᱚᱱᱤᱠ ᱫᱤᱠ ᱠᱷᱚᱱᱤᱡ ᱵᱟᱹᱲᱛᱤᱜ ᱠᱟᱱᱟ ᱟᱨ ᱥᱤᱞᱯᱚ ᱦᱟᱛᱮ ᱠᱷᱚᱱᱤ ᱫᱚ ᱡᱮᱭᱥᱮ ᱠᱤ ᱦᱚᱨᱚ ᱠᱚᱞ ᱠᱟᱨᱠᱷᱟᱱᱟ ᱠᱷᱚᱱᱤᱜ ᱪᱟᱣᱞᱮ ᱦᱩᱭᱩᱜ ᱠᱟᱱᱟ ᱚᱱᱟ ᱠᱷᱚᱱᱤᱜ ᱜᱮ ᱥᱚᱨᱠᱟᱨ ᱜᱚᱨᱱᱟᱢ ᱫᱮ ᱟᱨ ᱜᱟᱹᱲᱤ ᱥᱳᱨᱩᱢ ᱠᱷᱚᱱᱤᱜ ᱱᱤᱭᱟᱹ ᱠᱚ ᱟᱠᱷᱨᱤᱧᱚᱜ ᱠᱟᱱᱟ ᱜᱟᱹᱲᱤ ᱠᱚ ᱚᱱᱟ ᱠᱷᱚᱱᱤᱜ ᱟᱨ ᱥᱚᱨᱠᱟᱨ ᱜᱚᱨ ᱱᱟᱢ ᱫᱟᱭ ᱟᱨ ᱞᱳᱦᱚ ᱤᱥᱯᱟᱛ ᱠᱟᱨᱠᱷᱟᱹᱱᱤ ᱚᱱᱟ ᱠᱷᱚᱱᱤᱜ ᱦᱚᱸ ᱥᱚᱨᱠᱟᱨ ᱜᱚᱲ ᱱᱟᱢ ᱫᱟᱭ ᱟᱨ ᱤᱱᱴᱟᱨᱱᱮᱴ ᱰᱮᱡᱤᱴᱟᱞ ᱠᱷᱚᱱᱤᱜ ᱫᱚ ᱡᱮᱭᱥᱮ ᱠᱤ ᱯᱚᱭᱥᱟ ᱨᱟᱠᱷᱟ ᱵᱟᱸᱫᱷ ᱨᱮᱠᱚ ᱱᱟᱞᱟ ᱛᱮ ᱧᱤᱫᱟᱹ ᱧᱩᱛ ᱠᱚ ᱡᱩᱫᱤ ᱠᱩᱪ ᱦᱩᱭᱮᱱ ᱛᱟᱭᱟ ᱠᱤ ᱮᱴᱤᱮᱢ ᱠᱷᱚᱱᱤᱜ ᱯᱚᱭᱥᱟ ᱨᱟᱠᱟᱵ ᱫᱟᱲᱮᱜᱼᱟᱭ ᱚᱱᱟ ᱯᱚᱨ ᱯᱚᱨ ᱯᱚᱨ ᱠᱷᱚᱱᱤᱡ ᱡᱚᱫᱤ ᱯᱷᱳᱱ ᱠᱷᱚᱱᱤᱡ ᱞᱤᱝᱠ ᱢᱮᱱᱟᱜ ᱛᱟᱭᱟ ᱩᱱᱤ ᱫᱚ ᱯᱷᱳᱱ ᱯᱮ ᱞᱮᱠᱟ ᱫᱚᱨᱮ ᱯᱮᱴᱤᱮᱢ ᱞᱮᱠᱟ ᱫᱟᱨᱮ ᱜᱚᱞᱯᱚ ᱞᱮᱠᱟ ᱫᱚᱨᱮ ᱱᱚᱝᱠᱟᱜᱮ ᱠᱚᱭᱮᱠᱴᱤ ᱠᱳᱱᱳ ᱚᱥᱩᱵᱤᱫᱷᱟ ᱦᱩᱭᱱᱟ ᱛᱚ ᱥᱟᱱᱟᱢ ᱠᱚ ᱞᱮᱠᱷᱟ ᱫᱟᱨᱮ ᱚᱠᱚᱭ ᱫᱚ ᱚᱱᱞᱟᱭᱤᱱ ᱠᱷᱚᱱᱤᱡ ᱚᱰᱟᱨ ᱠᱚᱨᱮ ᱨᱮᱠᱟᱭ ᱫᱟᱠᱚ ᱚᱠᱚᱭ ᱫᱚ ᱚᱱᱞᱟᱭᱤᱱ ᱠᱷᱚᱱ ᱯᱮᱢᱮᱱᱴ ᱠᱚᱨᱟᱣ ᱫᱟᱠᱚ ᱥᱟᱱᱟᱢ ᱠᱩᱪ ᱦᱩᱭᱩᱜᱼᱟ